ᱰᱨᱤᱞ ᱢᱮᱥᱤᱱ ᱨᱮᱱᱟᱜ ᱥᱩᱵᱤᱫᱟ ᱠᱚ ᱫᱚ ᱟᱹᱰᱤ ᱟᱭᱢᱟ ᱜᱟᱱ ᱜᱮ ᱢᱮᱱᱟᱜᱼᱟ ᱡᱮᱢᱚᱱ ᱚᱲᱟᱜ ᱨᱮᱱᱟᱜ ᱥᱤᱞᱯᱤᱧ ᱵᱮᱱᱟᱣ ᱥᱮ ᱢᱤᱫᱴᱟᱝ ᱚᱲᱟᱜ ᱵᱮᱱᱟᱣ ᱠᱚᱨᱛᱮ ᱜᱮᱞᱮ ᱚᱱᱟ ᱨᱮᱦᱚᱸ ᱰᱨᱤᱞ ᱞᱟᱜᱟᱜᱼᱟ ᱚᱱᱟ ᱨᱮᱦᱚᱸ ᱠᱟᱹᱢᱤ ᱨᱮᱱᱟᱜ ᱟᱹᱰᱤ ᱜᱟᱱ ᱜᱮ ᱥᱩᱵᱤᱫᱟ ᱢᱮᱱᱟᱜ ᱟᱠᱟᱫᱟ ᱡᱟᱦᱟᱸ ᱫᱚ ᱵᱟᱨ ᱫᱤᱱ ᱨᱮᱱᱟᱜ ᱠᱟᱹᱢᱤ ᱦᱚᱸ ᱢᱤᱫ ᱫᱤᱱ ᱛᱮ ᱦᱩᱭᱩᱜᱼᱟ ᱱᱚᱝᱠᱟ ᱨᱮᱱᱟᱜ ᱥᱩᱵᱤᱫᱟ ᱦᱚᱸ ᱢᱮᱱᱟᱜᱼᱟ ᱟᱨᱦᱚᱸ ᱱᱚᱣᱟ ᱨᱮᱱᱟᱜ ᱥᱩᱵᱤᱫᱟ ᱫᱚ ᱥᱩᱫᱩ ᱚᱱᱟ ᱢᱚᱛᱚ ᱞᱮᱠᱟ ᱛᱮ ᱫᱚ ᱵᱟᱝ ᱰᱨᱤᱞ ᱨᱮᱱᱟᱜ ᱠᱟᱹᱢᱤ ᱫᱚ ᱚᱲᱟᱜ ᱯᱟᱠᱠᱟ ᱚᱲᱟᱜ ᱡᱟᱦᱟᱸ ᱫᱚ ᱚᱱᱟ ᱵᱩᱜᱟᱹᱜ ᱨᱮᱦᱚᱸ ᱠᱟᱹᱢᱤ ᱞᱟᱜᱟᱜᱼᱟ